ᱤᱧᱟᱹᱜ ᱱᱤᱛᱚᱜ ᱪᱤᱱᱛᱟ ᱵᱷᱟᱵᱱᱟ ᱱᱚᱝᱠᱟ ᱢᱮᱱᱟᱜᱼᱟ ᱡᱮᱢᱚᱱ ᱱᱟᱭᱛᱮ ᱱᱟᱯᱟᱭᱛᱮ ᱥᱚᱝᱥᱟᱨ ᱪᱟᱞᱟᱜ ᱢᱟ ᱥᱮᱭᱡᱚᱱ ᱚᱱᱟ ᱞᱟᱜᱤᱫ ᱛᱮ ᱠᱟ ᱢᱤ ᱠᱟ ᱥᱱᱤ ᱥᱮ ᱦᱟᱱᱰᱮ ᱱᱷᱟᱰᱮ ᱠᱷᱚᱱᱟᱜ ᱛᱩᱢᱟᱹᱞ ᱟᱜᱩ ᱠᱟᱛᱮᱜ ᱡᱚᱢ ᱧᱩ ᱥᱮ ᱱᱟᱯᱟᱭ ᱛᱮ ᱡᱤᱭᱚᱱ ᱠᱷᱟᱱᱰᱟᱣ ᱞᱟᱹᱜᱤᱫ ᱢᱟ ᱠᱟᱹᱢᱤ ᱠᱚ ᱨᱮᱱᱟᱜ ᱧᱟᱢ ᱨᱮᱱᱟᱜ ᱵᱮᱵᱚᱥᱛᱷᱟ ᱦᱟᱛᱟᱣ ᱟᱨ ᱢᱟᱡᱷᱮ ᱥᱟᱡᱷᱮ ᱵᱚᱞ ᱠᱚᱦᱚᱸ ᱠᱷᱮᱞᱳᱰ ᱨᱮ ᱟᱸᱥ ᱠᱚᱫᱚ ᱢᱮᱱᱟᱜ ᱜᱮᱛᱤᱧᱟ ᱱᱚᱣᱟ ᱠᱚᱦᱚᱸ ᱢᱟᱡᱷᱮ ᱢᱚᱫᱽᱫᱷᱮᱧ ᱥᱮᱱ ᱦᱤᱡᱩᱜ ᱜᱮᱭᱟ ᱱᱚᱣᱟ ᱠᱚ ᱟᱛᱮᱜ ᱜᱮ ᱡᱤᱭᱚᱱ ᱠᱷᱟᱱᱰᱟᱣ ᱥᱟᱱᱟᱧ ᱠᱟᱱᱟ